ᱦᱮᱸ ᱦᱮᱞᱳ ᱥᱟᱨ ᱦᱮᱸ ᱥᱟᱨ ᱤᱧ ᱚᱡᱚᱭ ᱢᱩᱨᱢᱩᱧ ᱢᱮᱱ ᱮᱫᱟ ᱥᱟᱨ ᱤᱧᱟᱹᱜ ᱚᱲᱟᱜ ᱨᱮ ᱱᱟᱥᱮᱭᱟᱜ ᱚᱥᱩᱵᱤᱫᱟ ᱢᱟᱱᱮ ᱤᱧ ᱨᱩᱣᱟᱹᱜ ᱠᱟᱱᱟ ᱛᱚ ᱚᱱᱟ ᱛᱮᱠᱷᱟᱱᱛᱮ ᱤᱥᱠᱩᱞ ᱟᱨᱠᱤ ᱵᱟᱹᱧ ᱥᱮᱱ ᱫᱟᱲᱮᱭᱟᱜ ᱠᱟᱱᱟ ᱨᱩᱣᱟᱹᱜ ᱠᱟᱹᱱᱟᱹᱧ ᱥᱟᱨ ᱯᱨᱟᱭ ᱦᱩᱭᱩᱜ ᱠᱟᱱᱟ ᱢᱟᱥ ᱠᱷᱟᱱᱮᱠ ᱥᱟᱨ ᱪᱮᱫ ᱤᱧ ᱢᱮᱱᱟ ᱮᱵᱟᱨ ᱠᱚᱭᱮᱠᱴᱟ ᱫᱤᱱ ᱠᱷᱚᱱ ᱢᱟᱱᱮ ᱟᱹᱰᱤ ᱡᱳᱨᱤᱧ ᱨᱩᱣᱟᱹᱜ ᱠᱟᱱᱟ ᱛᱚ ᱪᱟᱞᱟᱜ ᱦᱚᱸ ᱵᱟᱹᱧ ᱪᱟᱞᱟᱣ ᱫᱟᱲᱮᱭᱟᱜ ᱠᱟᱱᱟ ᱚᱱᱟ ᱟᱹᱭᱠᱟᱹᱛᱮ ᱛᱚ ᱥᱟᱨ ᱱᱤᱭᱟᱹ ᱵᱟᱨ ᱛᱮᱫ ᱯᱷᱟᱭᱱᱮᱞ ᱯᱚᱨᱤᱠᱠᱷᱟ ᱨᱮ ᱫᱩᱲᱩᱵ ᱦᱚᱪᱚᱣᱟᱹᱧ ᱢᱮ ᱱᱤᱭᱟᱹᱜᱤᱧ ᱟᱥᱟᱜ ᱠᱟᱱᱟ ᱟᱢ ᱴᱷᱮᱱ ᱥᱟᱨ ᱫᱟᱭᱟ ᱠᱟᱛᱮ ᱫᱩᱲᱩᱵ ᱦᱚᱪᱚᱣᱟᱹᱧ ᱯᱮᱥᱮ ᱱᱤᱭᱟᱹ ᱵᱟᱨ ᱪᱮᱫᱟᱜ ᱥᱮ ᱟᱹᱰᱤ ᱟᱭᱢᱟ ᱫᱤᱱ ᱠᱷᱚᱱ ᱜᱮ ᱢᱟᱱᱮ ᱨᱩᱣᱟᱹᱜ ᱠᱟᱹᱱᱟᱹᱧ ᱢᱟᱱᱮ ᱨᱩᱣᱟᱹ ᱜᱮ ᱵᱟᱝ ᱪᱟᱵᱟᱜ ᱠᱟᱱ ᱛᱤᱧᱟᱹ ᱰᱟᱠᱛᱟᱨ ᱠᱚᱴᱷᱮᱱ ᱤᱧ ᱥᱮᱱ ᱞᱮᱱᱟ ᱨᱤᱯᱳᱴ ᱠᱚ ᱦᱩᱭ ᱮᱱᱟ ᱛᱚ ᱚᱱᱟ ᱠᱚ ᱠᱚᱠᱷᱚᱱᱛᱮ ᱟᱭᱢᱟ ᱠᱤᱪᱷᱩ ᱵᱮᱯᱟᱨ ᱵᱟᱹᱧ ᱪᱟᱞᱟᱣ ᱫᱟᱲᱮᱭᱟᱜ ᱠᱟᱱᱟ ᱫᱩᱲᱩᱵ ᱦᱚᱸ ᱵᱟᱹᱧ ᱫᱩᱲᱩᱵ ᱫᱷᱟᱪᱟᱜ ᱠᱟᱱ ᱛᱟᱦᱮᱱᱟ ᱚᱱᱟᱛᱮ ᱤᱥᱠᱩᱞ ᱦᱚᱸ ᱪᱤᱠᱟᱹᱛᱤᱧ ᱪᱟᱞᱟᱜᱼᱟ ᱟᱨ ᱚᱱᱟ ᱤᱠᱟᱹᱛᱮ ᱢᱟᱱᱮ ᱫᱚᱨᱠᱟᱥᱛᱚᱧ ᱚᱞ ᱞᱮᱫ ᱜᱮᱭᱟ ᱛᱚ ᱚᱱᱟ ᱤᱫᱤ ᱦᱚᱴᱚ ᱵᱟᱹᱧ ᱥᱚᱢᱚᱭᱚᱜ ᱠᱟᱱᱟ ᱪᱮᱫᱟᱜ ᱥᱮ ᱟᱴᱮᱫ ᱠᱷᱚᱱ ᱜᱮ ᱵᱟᱹᱧ ᱵᱮᱨᱮᱫ ᱫᱷᱟᱪᱟᱜ ᱠᱟᱱ ᱛᱟᱦᱮᱱᱟ ᱛᱚ ᱜᱟᱯᱟ ᱢᱮᱭᱟᱝ ᱵᱚᱞᱮ ᱫᱚᱨᱠᱷᱟᱥᱛᱚᱧ ᱡᱚᱢᱟᱭᱟ ᱡᱮ ᱯᱚᱨᱤᱠᱠᱷᱟ ᱨᱮ ᱥᱟᱨ ᱫᱩᱲᱩᱵ ᱦᱚᱪᱚᱣᱟᱹᱧᱟᱹᱢ ᱦᱮᱸ ᱥᱟᱨ ᱫᱮᱠᱷᱟᱣ ᱠᱟᱹᱱᱟᱹᱧ ᱨᱟᱭᱜᱚᱧᱡ ᱨᱮ ᱮᱢᱟᱨᱳᱞᱚᱡᱤ ᱴᱷᱮᱱ ᱥᱟᱨ ᱱᱤᱛᱳᱜ ᱫᱚ ᱴᱷᱤᱠ ᱧᱚᱜ ᱜᱤᱧ ᱟᱹᱭᱠᱟᱹᱣ ᱮᱫᱟ ᱛᱚ ᱥᱟᱨ ᱤᱧ ᱢᱮᱱ ᱮᱫᱟ ᱤᱧᱟᱹᱜ ᱨᱤᱠᱩᱭᱮᱥᱴ ᱡᱮ ᱟᱢ ᱱᱤᱭᱟᱹ ᱵᱟᱨ ᱯᱚᱨᱤᱠᱠᱷᱟ ᱨᱮ ᱫᱩᱲᱩᱵ ᱦᱚᱪᱚᱣᱟᱹᱧ ᱢᱮ ᱥᱟᱨ ᱫᱟᱭᱟ ᱠᱟᱛᱮ ᱥᱟᱨ ᱫᱟᱭᱟᱣᱟᱹᱧ ᱢᱮ ᱟᱞᱮ ᱫᱚᱞᱮ ᱨᱮᱸᱜᱮᱡᱽ ᱜᱮᱭᱟ ᱦᱮᱸ ᱥᱟᱨ ᱦᱮᱸ ᱥᱟᱨ ᱟᱪᱪᱷᱟ ᱥᱟᱨ ᱦᱩᱸ ᱟᱪᱪᱷᱟ ᱴᱷᱤᱠᱜᱮᱭᱟ ᱥᱟᱨ ᱛᱟᱦᱚᱞᱮ ᱤᱫᱤᱭᱟᱹᱧ ᱥᱟᱨ ᱚᱠᱟ ᱦᱤᱞᱳᱜ ᱥᱟᱨ ᱥᱳᱢ ᱦᱤᱞᱳᱜ ᱥᱮ ᱢᱚᱝᱜᱚᱞ ᱦᱤᱞᱳᱜ ᱦᱮᱸᱛᱚ ᱥᱟᱨ ᱴᱷᱤᱠᱜᱮᱭᱟ ᱤᱧ ᱪᱮᱥᱴᱟᱭᱟ ᱮᱠᱮᱵᱟᱨᱮ ᱪᱟᱞᱟᱜ ᱨᱮᱱᱟᱜ ᱴᱷᱤᱠ ᱟᱪᱷᱮ ᱥᱟᱨ